ᱟᱵᱚᱨᱤᱱ ᱥᱮᱞᱤᱵᱨᱤᱴᱤ ᱠᱚᱫᱚ ᱟᱨ ᱵᱟᱹᱫᱽ ᱨᱮᱠᱚ ᱥᱩᱴᱤᱝᱮᱫᱼᱟ ᱦᱮᱲᱦᱮᱫ ᱨᱮ

ᱦᱩᱲᱩ ᱤᱨᱚᱜ ᱨᱮ ᱢᱮᱱᱠᱷᱟᱱ ᱩᱱᱠᱩ ᱥᱮᱬᱟ ᱥᱮᱬᱟ ᱵᱟᱡᱟᱨ ᱥᱮᱱ ᱠᱟᱛᱮᱫ ᱵᱟᱠᱚ ᱥᱩᱴᱤᱝ ᱫᱟᱲᱮᱭᱟᱜ ᱠᱟᱱᱟ ᱪᱮᱫᱟᱜ ᱪᱮ ᱟᱵᱚᱣᱟᱜ ᱩᱱᱟᱹᱜ ᱴᱟᱠᱟ ᱯᱩᱭᱥᱟᱹ ᱦᱚᱸ ᱵᱟᱹᱱᱩᱜ ᱟᱱᱟ ᱚᱱᱟ ᱦᱤᱥᱟᱹᱵᱽ ᱛᱮ ᱩᱱᱠᱩ ᱫᱚ ᱫᱟᱱᱟᱝ ᱨᱮᱜᱮ ᱢᱮᱱᱟᱜ ᱟᱠᱟᱫ ᱠᱚᱣᱟ ᱟᱵᱚ ᱨᱮᱱ ᱦᱚᱲ ᱠᱚ ᱡᱩᱫᱤ ᱴᱟᱠᱟ ᱯᱩᱭᱥᱟᱹ ᱠᱷᱚᱨᱪᱟ ᱠᱟᱛᱮᱫ ᱥᱮᱬᱟ ᱥᱮᱬᱟ ᱵᱟᱡᱟᱨ ᱥᱚᱦᱚᱨ ᱨᱮ ᱠᱚ ᱥᱩᱴᱤᱝ ᱦᱚᱪᱚ ᱠᱚᱣᱟ ᱢᱮᱱᱠᱷᱟᱱ ᱫᱚ ᱟᱵᱚᱨᱤᱱ ᱥᱮᱞᱤᱵᱨᱤᱴᱤ ᱦᱚᱸᱠᱚ ᱪᱮᱛᱟᱱ ᱥᱮᱫ ᱠᱚ ᱨᱟᱠᱟᱵ ᱫᱟᱲᱮᱭᱟᱜᱼᱟ ᱟᱨ ᱢᱤᱫᱴᱟᱝ ᱠᱟᱛᱷᱟ ᱦᱩᱭᱱᱟ ᱡᱮᱢᱚᱱ ᱟᱵᱚ ᱨᱤᱱ ᱯᱨᱚᱰᱩᱥᱟᱨ ᱠᱚᱦᱚᱸ ᱩᱱᱟᱹᱜ ᱠᱤᱥᱟᱹᱲ ᱠᱤᱥᱟᱹᱲ ᱦᱚᱲ ᱵᱟᱹᱱᱩᱜ ᱠᱚᱣᱟ ᱡᱟᱦᱟᱸ ᱪᱮ ᱥᱮᱬᱟ ᱥᱮᱬᱟ ᱵᱟᱡᱟᱨ ᱤᱫᱤ ᱠᱟᱛᱮᱫ ᱚᱸᱰᱮ ᱠᱚ ᱥᱩᱴᱤᱝ ᱫᱟᱲᱮᱭᱟᱜᱼᱟ ᱟᱨ ᱦᱚᱲ ᱠᱚ ᱧᱮᱞ ᱦᱚᱪᱚ ᱫᱟᱲᱮᱭᱟᱠᱚᱣᱟ ᱡᱩᱫᱤ ᱠᱚ ᱫᱟᱲᱮᱭᱟᱜᱼᱟ ᱮᱱᱠᱷᱟᱱ ᱫᱚ ᱟᱵᱚ ᱨᱮᱱ ᱦᱚᱸ ᱪᱮᱛᱟᱱ ᱥᱮᱫ ᱠᱚ ᱨᱟᱠᱟᱵ ᱫᱟᱲᱮᱭᱟᱜᱼᱟ